ᱟᱵᱚ ᱥᱟᱱᱛᱟᱲ ᱟᱨ ᱵᱟᱝᱢᱟ ᱟᱹᱫᱤᱢ ᱠᱚᱣᱟᱜ ᱟᱹᱱ ᱟᱹᱨᱤ ᱫᱚ ᱟᱵᱚᱨᱮᱱ ᱥᱮᱫᱟᱭ ᱢᱟᱺᱡᱷᱤ ᱠᱚ ᱜᱳᱰᱮᱛ ᱠᱚ ᱯᱟᱨᱜᱟᱱᱟ ᱠᱚ ᱫᱤᱥᱚᱢ ᱯᱟᱨᱜᱟᱱᱟ ᱠᱚ ᱩᱱᱠᱩᱣᱟᱛᱮᱫ ᱜᱮ ᱵᱮᱱᱟᱣ ᱟᱠᱟᱱᱟ ᱟᱵᱚᱣᱟᱜ ᱡᱟᱦᱟᱸᱜᱮ ᱵᱟᱦᱟ ᱵᱟᱯᱞᱟ ᱵᱷᱟᱸᱰᱟᱱ ᱠᱩᱲᱟᱹᱱ ᱯᱟᱨᱟᱵᱽ ᱯᱩᱱᱟᱹᱭ ᱡᱟᱦᱟᱸ ᱜᱮ ᱟᱹᱱ ᱟᱹᱨᱤ ᱢᱮᱱᱟᱜ ᱥᱮᱫᱟᱭ ᱦᱟᱯᱲᱟᱢ ᱠᱚᱣᱟᱜ ᱟᱹᱱ ᱟᱹᱨᱤ ᱛᱮᱜᱮᱵᱚᱱ ᱥᱮᱱᱚᱜ ᱠᱟᱱᱟ ᱟᱨ ᱚᱱᱟ ᱜᱮᱵᱚᱱ ᱢᱟᱱᱟᱣ ᱵᱟᱛᱟᱣ ᱮᱫᱟ ᱟᱫᱚ ᱱᱤᱛᱳᱜᱟᱜ ᱡᱩᱜᱽ ᱨᱮ ᱮᱴᱟᱜ ᱥᱟᱶᱛᱟ ᱨᱮᱭᱟᱜ ᱟᱹᱱ ᱟᱹᱨᱤ ᱟᱨ ᱵᱟᱝᱢᱟ ᱥᱚᱝᱵᱤᱫᱷᱟᱱ ᱨᱮᱭᱟᱜ ᱟᱹᱱ ᱟᱹᱨᱤ ᱦᱟᱸ ᱵᱟᱹᱭ ᱵᱟᱹᱭᱛᱮ ᱟᱵᱚ ᱥᱟᱶᱛᱟ ᱨᱮ ᱵᱚᱞᱚᱱ ᱠᱟᱱᱟ ᱟᱨ ᱢᱟᱺᱡᱷᱤ ᱯᱟᱨᱟᱱᱤᱠ ᱠᱚᱣᱟᱜ ᱟᱹᱱ ᱟᱹᱨᱤ ᱱᱟᱥᱮ ᱱᱟᱥᱮᱛᱮ ᱦᱮᱲᱟ ᱤᱫᱤᱜ ᱠᱟᱱᱟ